ᱥᱮᱫᱟᱭ ᱫᱚ ᱟᱹᱰᱤ ᱞᱮᱠᱟᱱ ᱮᱱᱮᱡ ᱛᱟᱦᱮᱸ ᱠᱟᱱᱟ ᱱᱟᱦᱟᱜ ᱫᱚ ᱡᱚᱛᱚ ᱠᱚ ᱵᱚᱫᱚᱞ ᱪᱟᱵᱟ ᱠᱮᱜᱼᱟ ᱛᱤᱨᱭᱳ ᱵᱟᱱᱟᱢ ᱛᱩᱢᱫᱟᱜ ᱴᱟᱢᱟᱠ ᱛᱮ ᱮᱱᱮᱡ ᱥᱮᱨᱮᱧ ᱛᱟᱦᱮᱸ ᱠᱟᱱᱟ ᱟᱨ ᱱᱤᱛᱚᱜ ᱫᱚᱠᱚ ᱵᱚᱫᱚᱞ ᱪᱟᱵᱟ ᱠᱮᱜᱼᱟ ᱚᱱᱟ ᱮᱱᱮᱡ ᱥᱮᱨᱮᱧ ᱫᱚ ᱚᱱᱟ ᱟᱹᱰᱤ ᱛᱮᱫ ᱜᱮ ᱮᱱᱮᱡ ᱥᱮᱨᱮᱧ ᱦᱚᱸ ᱟᱹᱨᱩ ᱟᱠᱟᱱᱟ ᱥᱮᱨᱣᱟ ᱮᱱᱮᱡ ᱥᱮᱫᱟᱭ ᱡᱟᱦᱟᱸ ᱞᱮᱠᱟ ᱠᱚ ᱮᱱᱮᱡᱼᱟ ᱛᱟᱦᱮᱸᱫ ᱛᱩᱢᱫᱟᱜ ᱴᱟᱢᱟᱠ ᱛᱮ ᱚᱱᱠᱟ ᱫᱚ ᱱᱤᱛᱚᱜ ᱫᱚ ᱵᱟᱹᱱᱩᱜ ᱟᱹᱱᱤᱡ ᱱᱮᱛᱟᱨ ᱫᱚ ᱦᱟᱱᱮ ᱵᱟᱡᱽ ᱵᱟᱡᱽᱱᱟ ᱠᱮᱥᱤᱭᱳ ᱦᱟᱱᱮ ᱪᱮᱫ ᱠᱚᱠᱚ ᱨᱩᱭᱮᱜᱼᱟ ᱚᱱᱟ ᱠᱚᱛᱮ ᱮᱱᱮᱡ ᱥᱮᱨᱮᱧ ᱠᱚ ᱯᱟᱲᱦᱟᱣᱮᱜᱼᱟ ᱥᱮᱫᱟᱭ ᱞᱮᱠᱟᱱ ᱮᱱᱮᱡ ᱜᱮ ᱢᱟᱞᱚᱴ ᱪᱟᱵᱟᱭᱮᱱᱟ ᱱᱟᱦᱟᱜ ᱡᱩᱜᱽ ᱨᱮᱫᱚ ᱯᱟᱛᱟ ᱮᱱᱮᱡ ᱥᱮᱨᱢᱟ ᱯᱤᱪᱷᱤ ᱠᱚ ᱦᱤᱡᱩᱜ ᱠᱟᱱᱟ ᱥᱮᱫᱟᱭ ᱫᱷᱟᱨᱟ ᱦᱚᱲ ᱫᱚ ᱥᱮᱫᱟᱭ ᱞᱮᱠᱟ ᱜᱮᱠᱚ ᱮᱱᱮᱡ ᱠᱟᱱᱟ ᱟᱨ ᱱᱟᱦᱟᱜ ᱫᱷᱟᱨᱟ ᱠᱚᱲᱟᱼᱠᱩᱲᱤ ᱫᱚ ᱱᱟᱦᱟᱜ ᱞᱮᱠᱟ ᱜᱮᱠᱚ ᱮᱱᱮᱡ ᱠᱟᱱᱟ ᱢᱤᱫ ᱞᱮᱠᱟ ᱫᱚ ᱵᱟᱠᱚ ᱮᱱᱮᱡᱮᱜᱼᱟ ᱱᱟᱦᱟᱜ ᱠᱚᱲᱟᱼᱠᱩᱲᱤ ᱫᱚ ᱮᱱᱮᱡ ᱥᱮᱨᱮᱧ ᱫᱚᱠᱚ ᱵᱚᱫᱚᱞ ᱤᱫᱤᱭᱮᱜ ᱜᱮᱭᱟ ᱟᱨ ᱥᱮᱫᱟᱭ ᱦᱚᱲ ᱫᱚ ᱥᱮᱫᱟᱭ ᱞᱮᱠᱟᱱ ᱮᱱᱮᱡ ᱜᱮ ᱢᱮᱱᱟᱜ ᱟᱠᱟᱫᱼᱟ ᱟᱹᱣᱨᱤ ᱠᱚ ᱵᱚᱫᱚᱞᱟ ᱚᱱᱟ ᱮᱱᱮᱡ ᱫᱚ ᱟᱨ ᱱᱤᱛᱚᱜᱟᱜ ᱮᱱᱮᱡ ᱨᱮᱫᱚ ᱩᱱᱠᱩ ᱫᱚ ᱜᱟᱱ ᱦᱚᱸ ᱵᱟᱠᱚ ᱜᱟᱱᱮᱜᱼᱟ ᱚᱱᱟᱛᱮ ᱟᱠᱚᱣᱟᱜ ᱫᱚ ᱥᱮᱫᱟᱭ ᱮᱱᱮᱡ ᱥᱮᱨᱮᱧ ᱜᱮᱛᱟᱠᱚ ᱟᱨ ᱱᱤᱛᱚᱜ ᱦᱚᱲ ᱠᱚᱣᱟᱜ ᱯᱟᱛᱟ ᱮᱱᱮᱡ ᱟᱞᱮ ᱢᱟ ᱥᱮᱨᱢᱟ ᱯᱤᱪᱷᱤ ᱟᱹᱰᱤ ᱟᱹᱰᱤ ᱟᱹᱛᱩᱨᱮᱱ ᱠᱚ ᱦᱤᱡᱩᱜᱼᱟ ᱠᱚᱲᱟᱼᱠᱩᱲᱤ ᱟᱸᱡᱚᱢ ᱧᱟᱢ ᱛᱮ ᱵᱤᱱ ᱱᱮᱶᱛᱟ ᱵᱟᱨᱛᱮ ᱛᱮ ᱨᱟᱹᱥᱠᱟᱹ ᱛᱮᱜᱮ ᱯᱟᱛᱟ ᱟᱥᱱᱟ ᱟᱸᱡᱚᱢ ᱛᱮ ᱯᱟᱛᱟ ᱮᱱᱮᱡ ᱥᱮᱨᱢᱟ ᱯᱤᱪᱷᱤ ᱚᱫᱚᱞ ᱵᱚᱫᱚᱞ ᱠᱚᱲᱟᱼᱠᱩᱲᱤ ᱠᱚ ᱦᱤᱡᱩᱜᱼᱟ ᱟᱸᱡᱚᱢ ᱥᱟᱶ ᱛᱮᱜᱮ ᱟᱨ ᱟᱹᱰᱤ ᱨᱟᱹᱥᱠᱟᱹ ᱵᱩᱡᱷᱟᱹᱜᱼᱟ ᱟᱞᱮ ᱯᱟᱛᱟ ᱨᱮᱜᱮ ᱱᱚᱰᱮ ᱫᱚ ᱮᱱᱮᱡ ᱥᱮᱨᱮᱧ ᱫᱚ ᱚᱱᱟ ᱨᱮᱜᱮ ᱠᱚ ᱤᱭᱟᱹᱭᱮᱜᱼᱟ